ᱤᱧᱟᱹᱜ ᱴᱚᱴᱷᱟᱨᱮ ᱦᱚᱭ ᱦᱤᱸᱥᱤᱫ ᱠᱚ ᱟᱹᱰᱤ ᱵᱟᱹᱲᱤᱡ ᱜᱮᱭᱟ ᱪᱤᱠᱟᱹᱛᱮ ᱟᱞᱮᱢᱟ ᱥᱚᱲᱚᱠ ᱥᱩᱨ ᱨᱮ ᱴᱚᱴᱷᱟ ᱢᱮᱱᱟᱜᱼᱟ ᱛᱚ ᱚᱱᱟ ᱥᱚᱲᱚᱠᱛᱮ ᱟᱹᱰᱤ ᱜᱟᱱ ᱜᱟᱹᱰᱤ ᱜᱷᱚᱲᱟ ᱢᱤᱫ ᱞᱮᱛᱟᱲ ᱦᱤᱡᱩᱜ ᱥᱮᱱᱚᱜᱼᱟ ᱚᱱᱟ ᱜᱟᱹᱰᱤ ᱜᱷᱚᱲᱟ ᱨᱮᱱᱟᱜ ᱦᱚᱭ ᱦᱤᱸᱥᱤᱫ ᱫᱷᱩᱝᱜᱤᱭᱟᱹᱠᱚ ᱢᱟᱹᱱᱢᱤ ᱪᱮᱛᱟᱱᱨᱮ ᱟᱹᱰᱤ ᱜᱮ ᱵᱟᱹᱲᱤᱡ ᱚᱨᱥᱚᱝ ᱵᱟᱡᱟᱜ ᱠᱟᱱᱟ

ᱟᱞᱮ ᱥᱩᱨ ᱨᱮ ᱢᱤᱫ ᱯᱤᱪᱷᱩ ᱯᱞᱟᱴ ᱦᱚᱸ ᱢᱮᱱᱟᱜᱼᱟ ᱚᱱᱟ ᱯᱤᱪᱷᱩ ᱯᱞᱟᱴ ᱨᱮᱱᱟᱜ ᱫᱷᱩᱝᱜᱤᱭᱟᱹ ᱠᱚᱦᱚᱸ ᱟᱹᱰᱤ ᱛᱮᱫᱜᱮ ᱦᱚᱭ ᱦᱤᱸᱥᱤᱫ ᱪᱮᱛᱟᱱ ᱨᱮ ᱵᱟᱹᱲᱤᱡ ᱯᱟᱲᱟᱜ ᱠᱟᱱᱟ ᱱᱚᱝᱠᱟᱜᱮ ᱵᱩᱨᱩ ᱫᱟᱨᱮ ᱠᱚᱦᱚᱸ ᱟᱞᱮ ᱥᱩᱨ ᱨᱮ ᱟᱹᱰᱤᱜᱮ ᱠᱚ ᱢᱟᱜ ᱯᱷᱟᱫᱟ ᱟᱠᱟᱜᱼᱟ ᱵᱩᱨᱩ ᱫᱟᱨᱮ ᱫᱟᱨᱮ ᱠᱚ ᱢᱟᱜ ᱯᱷᱟᱫᱟ ᱤᱫᱤ ᱠᱟᱛᱮᱫ ᱡᱟᱦᱟᱸ ᱯᱚᱨᱤᱵᱮᱥ ᱴᱷᱤᱠ ᱛᱟᱦᱮᱱ ᱨᱮᱱᱟᱜ ᱠᱟᱛᱷᱟ ᱚᱱᱟ ᱦᱚᱸ ᱮᱠᱟᱞᱜᱮ ᱵᱟᱹᱲᱤᱡᱚᱜ ᱠᱟᱱᱟ ᱚᱱᱟ ᱤᱫᱤ ᱠᱟᱛᱮᱫ ᱟᱞᱮ ᱴᱚᱴᱷᱟ ᱠᱚᱨᱮᱱᱟᱜ ᱦᱚᱭ ᱦᱤᱸᱥᱤᱫ ᱫᱚ ᱟᱹᱰᱤ ᱛᱮᱫᱜᱮ ᱵᱟᱝ ᱮᱠᱟᱞᱜᱮ ᱵᱟᱹᱲᱤᱡ ᱜᱮᱭᱟ ᱟᱨ ᱚᱱᱟ ᱵᱟᱹᱲᱤᱡ ᱤᱫᱤ ᱠᱟᱛᱮᱫ ᱱᱟᱱᱟ ᱦᱩᱱᱟᱹᱨ ᱟᱡᱟᱨ ᱠᱚᱦᱚᱸ ᱟᱞᱮ ᱠᱚ ᱪᱮᱛᱟᱱᱨᱮ ᱵᱟᱝ ᱮᱴᱟᱜ ᱡᱤᱭᱟᱹᱞᱤ ᱪᱮᱛᱟᱱ ᱠᱚᱦᱚᱸ ᱚᱱᱟᱜᱮ ᱟᱹᱰᱤ ᱵᱟᱹᱲᱤᱡ ᱫᱚᱨᱥᱚᱝ ᱵᱟᱡᱟᱜ ᱠᱟᱱᱟ